ᱱᱤᱛᱟᱜ ᱚᱠᱛᱚ ᱨᱮ ᱦᱚᱲ ᱠᱚ ᱵᱚᱫᱚᱞᱚᱜ ᱠᱟᱱ ᱡᱩᱜᱽ ᱥᱟᱶᱛᱮ ᱩᱭᱦᱟᱹᱨ ᱦᱚᱸ ᱵᱚᱫᱚᱞ ᱤᱫᱤᱜ ᱠᱟᱱᱟ ᱚᱱᱟᱛᱮ ᱦᱟᱥᱟ ᱚᱲᱟᱜ ᱡᱟᱭᱜᱟ ᱨᱮ ᱯᱟᱠᱟ ᱫᱚᱞᱟᱱ ᱠᱚ ᱵᱮᱱᱟᱣ ᱫᱟ ᱚᱱᱟ ᱞᱟᱹᱜᱤᱫ ᱛᱮ ᱫᱟᱨᱮ ᱱᱟᱹᱲᱤ ᱠᱚ ᱢᱟᱜ ᱯᱷᱟᱫᱟᱭᱮᱫ ᱠᱟᱱᱟ ᱡᱟᱦᱟᱸᱛᱮ ᱱᱤᱨᱞᱟᱹ ᱦᱚᱭ ᱦᱤᱸᱥᱤᱫ ᱧᱟᱢ ᱫᱚᱨᱠᱟᱨ ᱚᱱᱟ ᱵᱟᱵᱚᱱ ᱧᱟᱢ ᱫᱟᱲᱮᱭᱟᱜ ᱠᱟᱱᱟ ᱯᱟᱹᱦᱤᱞ ᱫᱚ ᱡᱟᱦᱟᱸ ᱥᱮᱫ ᱜᱮᱢ ᱠᱚᱭᱚᱜ ᱜᱚᱴᱟ ᱯᱟᱲᱟᱜᱮ ᱦᱟᱹᱨᱭᱟᱹᱲ ᱜᱮᱢ ᱧᱮᱞ ᱧᱟᱢᱟ ᱱᱤᱦᱟᱹᱛ ᱱᱮᱛᱟᱨ ᱫᱚ ᱵᱟᱨ ᱯᱮ ᱯᱟᱠᱟ ᱫᱚᱞᱟᱱ ᱥᱟᱺᱜᱤᱧ ᱠᱷᱚᱱ ᱜᱮ ᱧᱮᱞ ᱧᱟᱢᱚᱜ ᱠᱟᱱᱟ